ᱵᱷᱟᱨᱚᱛ ᱨᱮᱭᱟ ᱡᱚᱞᱚᱵᱟᱹᱭᱩ ᱫᱚ ᱢᱳᱣᱥᱩᱢᱤ ᱡᱚᱞᱵᱟᱭᱩ ᱠᱟᱱᱟ ᱚᱱᱟ ᱞᱮᱠᱟ ᱛᱮᱜᱮ ᱵᱷᱟᱨᱚᱛᱵᱚᱨᱥᱚ ᱨᱮᱭᱟᱜ ᱡᱚᱛᱚ ᱴᱚᱴᱷᱟ ᱨᱮᱜᱮ ᱢᱤᱫ ᱥᱚᱢᱚᱭ ᱨᱮᱫᱚ ᱵᱟᱝ ᱫᱟᱜ ᱮ ᱡᱟᱹᱲᱤᱭᱟ ᱥᱮ ᱥᱤᱛᱩᱝ ᱦᱚᱸ ᱢᱤᱫ ᱥᱚᱢᱚᱭ ᱛᱮᱫᱚ ᱵᱟᱭ ᱥᱤᱛᱩᱝᱼᱟ ᱛᱚ ᱚᱱᱟ ᱞᱮᱠᱟᱛᱮ ᱵᱷᱟᱨᱚᱛ ᱨᱮᱱᱟᱜ ᱦᱚᱭ ᱦᱤᱸᱥᱤᱫ ᱥᱮ ᱡᱚᱞᱵᱟᱭᱩ ᱞᱮᱠᱟ ᱛᱮᱫᱚ ᱪᱷᱚᱭᱴᱤ ᱨᱤᱛᱩ ᱡᱮᱢᱚᱱ ᱢᱮᱱᱟᱜᱼᱟ ᱪᱷᱚᱭᱴᱤ ᱨᱤᱛᱩ ᱞᱮᱠᱟᱜᱮ ᱯᱨᱚᱛᱤᱴᱤ ᱨᱤᱛᱩ ᱨᱮᱜᱮ ᱟᱞᱟᱫᱟ ᱟᱞᱟᱫᱟ ᱡᱚᱞᱚᱵᱟᱭᱩ ᱢᱮᱱᱟᱜᱼᱟ ᱦᱚᱭ ᱦᱤᱸᱥᱤᱫ ᱢᱮᱱᱟᱜᱼᱟ ᱛᱚ ᱚᱱᱮ ᱚᱱᱟ ᱞᱮᱠᱟ ᱛᱮᱜᱮ ᱵᱷᱟᱨᱚᱛᱵᱚᱨᱥᱚ ᱨᱮᱱᱟᱜ ᱡᱚᱛᱚ ᱴᱚᱴᱷᱟ ᱨᱮᱜᱮ ᱢᱤᱫ ᱞᱮᱠᱟ ᱛᱮᱫᱚ ᱵᱟᱭ ᱫᱟᱜ ᱡᱟᱹᱯᱩᱫᱟ ᱥᱮ ᱢᱤᱫ ᱫᱚᱢ ᱛᱮᱫᱚ ᱵᱟᱭ ᱥᱤᱛᱩᱝᱼᱟ ᱚᱠᱟ ᱴᱚᱴᱷᱟ ᱫᱚᱭ ᱥᱤᱛᱩᱝᱼᱟ ᱟᱨ ᱚᱠᱟ ᱴᱚᱴᱷᱟ ᱫᱚ ᱨᱮᱭᱟᱲ ᱧᱚᱜᱼᱟ ᱡᱮᱞᱮᱠᱟ ᱟᱵᱚ ᱠᱷᱚᱡ ᱩᱛᱛᱚᱨ ᱴᱚᱴᱷᱟ ᱫᱚ ᱯᱟᱦᱟᱲᱤ ᱮᱨᱤᱭᱟ ᱫᱚ ᱜᱨᱤᱥᱚᱠᱟᱞᱤᱱ ᱥᱮ ᱥᱟᱢᱟᱨ ᱢᱟᱱᱮ ᱥᱤᱛᱩᱝ ᱚᱠᱛᱮ ᱫᱚ ᱩᱛᱛᱚᱨ ᱯᱟᱦᱴᱟ ᱫᱚ ᱨᱮᱭᱟᱲᱜᱮ ᱛᱟᱦᱮᱱᱟ ᱟᱨ ᱨᱮᱭᱟᱲ ᱥᱚᱢᱚᱭ ᱦᱚᱸᱥᱮ ᱨᱮᱭᱟᱲᱜᱮ ᱫᱚᱠᱠᱷᱤᱱ ᱯᱟᱦᱴᱟ ᱡᱮᱢᱚᱱ ᱱᱚᱛᱮ ᱨᱮᱭᱟᱲᱟ ᱚᱱᱛᱮ ᱫᱚ ᱜᱚᱨᱚᱢᱟ ᱠᱮᱨᱟᱞᱟ ᱚᱱᱫᱷᱨᱚᱯᱨᱚᱫᱮᱥ ᱛᱟᱹᱢᱤᱞᱱᱟᱹᱲᱩ ᱚᱱᱛᱮ ᱫᱚ ᱡᱟᱹᱥᱛᱤ ᱜᱮ ᱜᱚᱨᱚᱢ ᱛᱟᱦᱮᱱᱟ ᱟᱫᱚ ᱟᱵᱚ ᱵᱷᱟᱨᱚᱛᱵᱚᱨᱥᱚ ᱨᱮᱱᱟᱜ ᱱᱚᱣᱟ ᱨᱤᱛᱩ ᱛᱚᱯᱷᱟᱛ ᱠᱷᱟᱹᱛᱤᱨ ᱛᱮᱜᱮ ᱱᱚᱣᱟ ᱡᱚᱞᱵᱟᱭᱩ ᱨᱮᱱᱟᱜ ᱦᱚᱸ ᱛᱚᱯᱷᱟᱛ ᱢᱮᱱᱟᱜᱼᱟ